ᱦᱚᱲᱢᱚ ᱨᱮ ᱵᱟᱹᱜᱤ ᱡᱚᱢ ᱞᱮᱠᱷᱟᱱ ᱚᱠᱛᱚ ᱱᱟᱹᱯᱤᱛ ᱦᱚᱲᱢᱚ ᱴᱷᱤᱠ ᱛᱟᱦᱮᱱᱟ ᱥᱮᱛᱟᱜ ᱨᱮ ᱱᱟᱥᱛᱟ ᱯᱟᱹᱱᱤ ᱠᱟᱛᱮᱫ ᱵᱟᱨᱚ ᱵᱟᱡᱮ ᱫᱚ ᱫᱟᱠᱟ ᱟᱨ ᱟᱹᱭᱩᱵ ᱵᱮᱞᱟ ᱫᱚ ᱯᱷᱮᱨ ᱨᱩᱴᱤ ᱮᱢᱟᱱ ᱡᱚᱢ ᱠᱟᱛᱮᱫ ᱟᱨ ᱡᱮ ᱟᱯᱱᱟᱨᱟᱜ ᱟᱨᱡᱟᱣ ᱥᱟᱠ ᱥᱚᱵᱽᱡᱤ ᱠᱚ ᱡᱚᱢ ᱪᱟᱣᱞᱮ ᱜᱩᱦᱩᱢ ᱟᱯᱱᱟᱨ ᱛᱮᱜᱮ ᱟᱨᱡᱟᱣ ᱢᱟ ᱟᱨᱡᱟᱣ ᱵᱚᱱ ᱟᱞᱩ ᱯᱮᱸᱭᱟᱡᱽ ᱵᱮᱸᱜᱟᱲ ᱵᱤᱞᱟᱹᱛᱤ ᱫᱟᱹᱞ ᱫᱟᱹᱞᱤᱭᱟᱱ ᱠᱚᱦᱚᱸ ᱟᱛᱳ ᱫᱤᱥᱚᱢ ᱨᱮᱜᱮ ᱟᱨᱡᱟᱣ ᱠᱟᱛᱮᱫ ᱵᱟᱡᱟᱨ ᱥᱚᱦᱚᱨ ᱨᱮᱫᱚ ᱵᱟᱝ ᱡᱚᱢ ᱵᱩᱜᱤᱭᱟ ᱚᱱᱟ ᱫᱚ ᱥᱟᱞᱯᱷᱮᱴ ᱤᱭᱩᱨᱤᱭᱟᱹ ᱠᱚ ᱮᱢ ᱠᱟᱛᱮ ᱠᱚ ᱟᱨᱡᱟᱣᱮᱫᱟ ᱟᱵᱚ ᱠᱚᱫᱚ ᱚᱱᱟ ᱠᱚᱫᱚ ᱵᱟᱝ ᱮᱢ ᱠᱟᱛᱮᱫ ᱟᱨᱡᱟᱣᱟ ᱚᱱᱟᱜᱮ ᱵᱩᱜᱤ ᱛᱟᱦᱮᱱᱟ ᱵᱩᱜᱤ ᱛᱟᱦᱮᱸ ᱞᱮᱱᱠᱷᱟᱱ ᱜᱮ ᱦᱚᱲᱢᱚ ᱵᱩᱜᱤ ᱛᱟᱦᱮᱱᱟ ᱥᱟᱴ ᱥᱟᱞ ᱠᱷᱚᱱ ᱟᱹᱥᱤ ᱥᱟᱞ ᱵᱟᱧᱪᱟᱣ ᱟᱵᱚᱱ ᱟᱨ ᱵᱩᱜᱤ ᱵᱟᱹᱲᱤᱡ ᱚᱨᱥᱚᱝ ᱵᱟᱝ ᱦᱤᱡᱩᱜᱼᱟ ᱨᱳᱜᱽ ᱟᱡᱟᱨ ᱦᱚᱸ ᱠᱚᱢ ᱧᱟᱢᱟ ᱡᱤᱞ ᱦᱟᱹᱠᱩ ᱟᱹᱛᱷᱟᱹᱲᱤᱭᱟᱹᱜ ᱵᱟᱝ ᱡᱚᱢ ᱪᱟᱭ ᱯᱚᱨᱚᱵᱽ ᱛᱮᱦᱟ ᱨᱮᱜᱮ ᱡᱚᱢᱟᱵᱚᱱ ᱛᱟᱠᱤ ᱚᱱᱟ ᱠᱚᱦᱚᱸ ᱵᱮᱥ ᱵᱩᱜᱤ ᱛᱮᱜᱮ ᱠᱟᱹᱢᱤ ᱫᱟᱲᱮᱭᱟᱜ ᱢᱟ ᱡᱟᱫᱟ ᱯᱚᱞᱴᱨᱤ ᱛᱚᱞᱴᱨᱤ ᱠᱚ ᱦᱩᱭᱩᱜ ᱠᱟᱱᱟ ᱩᱱᱠᱩ ᱠᱚᱦᱚᱸ ᱦᱟᱺᱰᱤ ᱯᱟᱣᱨᱟᱹ ᱠᱚᱢᱚᱜ ᱢᱟ ᱥᱟᱶᱛᱮ ᱡᱚᱢᱼᱧᱩ ᱦᱩᱭᱩᱜᱼᱟ ᱥᱚᱦᱤ ᱚᱠᱛᱚ ᱫᱤᱥᱟᱹ ᱥᱚᱢᱚᱭ ᱨᱮ ᱵᱟᱝ ᱡᱮ ᱵᱚᱱ ᱢᱮᱱ ᱫᱟᱲᱮᱭᱟᱜᱼᱟ ᱡᱮ ᱱᱤᱛᱚᱝ ᱫᱚ ᱵᱟᱝ ᱱᱚᱣᱟ ᱚᱠᱛᱚ ᱨᱮ ᱠᱟᱱᱟ ᱡᱮ ᱚᱠᱛᱚ ᱵᱟᱹᱜᱤ ᱠᱟᱛᱮᱫ ᱦᱚᱸ ᱦᱟᱺᱰᱤ ᱯᱟᱹᱣᱨᱟᱹ ᱠᱚ ᱧᱩᱭᱮᱫᱟ ᱟᱨ ᱦᱟᱺᱰᱤ ᱯᱟᱹᱣᱨᱟᱹ ᱫᱚ ᱮᱠᱟᱞ ᱜᱮ ᱵᱩᱜᱤ ᱡᱤᱱᱤᱥ ᱫᱚ ᱵᱟᱝ ᱠᱟᱱᱟ ᱚᱱᱠᱟᱜᱮ ᱦᱚᱲᱢᱚ ᱡᱤᱣᱤ ᱥᱩᱥᱟᱹᱨ ᱨᱮ ᱛᱟᱦᱮᱱᱟ ᱡᱤᱞ ᱡᱚᱢ ᱫᱚ ᱠᱚᱢ ᱥᱚᱢᱚᱭ ᱨᱮᱜᱮ ᱡᱚᱢ ᱪᱟᱹᱭ ᱫᱤᱱ ᱨᱚᱡᱮ ᱞᱮᱠᱟ ᱫᱚ ᱵᱟᱝ ᱡᱚᱢ ᱪᱟᱹᱭ